ᱤᱧᱟᱹᱜ ᱥᱚᱨᱮᱥ ᱠᱷᱮᱞᱳᱰ ᱫᱚ ᱦᱩᱭᱩᱜ ᱠᱟᱱᱟ ᱯᱷᱩᱴᱵᱚᱞ ᱠᱷᱮᱞᱳᱰ ᱪᱮᱫᱟᱜ ᱥᱮ ᱱᱚᱣᱟ ᱨᱮᱫᱚ ᱦᱚᱲᱢᱚ ᱵᱩᱜᱤ ᱡᱩᱫᱟᱹ ᱱᱟᱯᱟᱭ ᱨᱟᱸᱡᱟᱣ ᱠᱟᱛᱮ ᱛᱟᱦᱮᱱᱟ ᱦᱚᱲᱢᱚ ᱡᱟᱦᱟᱸ ᱛᱤᱱᱟᱹᱜ ᱮᱢ ᱞᱟᱲᱪᱟᱲᱟᱣᱟ ᱡᱟᱦᱟᱸ ᱛᱤᱱᱟᱹᱜ ᱮᱢ ᱠᱟᱹᱢᱤ ᱠᱟᱹᱥᱱᱤᱭᱟ ᱩᱱᱟᱹᱜ ᱱᱟᱯᱟᱭ ᱛᱟᱦᱮᱱᱟ ᱦᱮᱸ ᱤᱱᱟᱹ ᱥᱟᱶ ᱥᱟᱶᱛᱮ ᱡᱚᱢ ᱧᱩ ᱦᱚᱸᱛᱚ ᱞᱟᱹᱠᱛᱤ ᱠᱷᱟᱱ ᱜᱮ ᱚᱱᱟ ᱫᱚ ᱦᱚᱲᱢᱚᱢ ᱡᱚᱜᱟᱣᱟ ᱢᱮᱱᱠᱷᱟᱱ ᱤᱧᱟᱹᱜ ᱡᱷᱚᱛᱚ ᱠᱷᱚᱱ ᱠᱩᱥᱤᱭᱟᱜ ᱠᱷᱮᱞᱳᱰ ᱫᱚ ᱦᱩᱭᱩᱜ ᱠᱟᱱᱟ ᱱᱚᱣᱟ ᱯᱷᱩᱴᱵᱚᱞ ᱠᱷᱮᱞ ᱡᱟᱦᱟᱸ ᱫᱚ ᱡᱟᱸᱜᱟ ᱛᱮᱠᱚ ᱠᱷᱮᱞᱟ ᱱᱚᱡᱚᱱ ᱠᱚ ᱠᱷᱮᱞ ᱜᱮᱭᱟ ᱢᱟᱱᱮ ᱟᱨᱮ ᱦᱚᱲ ᱦᱚᱸᱠᱚ ᱠᱷᱮᱞ ᱜᱮᱭᱟ ᱟᱨ ᱜᱮᱢᱤᱫ ᱦᱚᱲ ᱢᱮᱥᱟ ᱠᱟᱛᱮ ᱦᱚᱸᱠᱚ ᱠᱷᱮᱞ ᱜᱮᱭᱟ ᱱᱚᱣᱟ ᱠᱷᱮᱞ ᱫᱚ ᱡᱟᱹᱥᱛᱤ ᱠᱟᱭ ᱛᱮ ᱜᱮ ᱢᱤᱫ ᱦᱚᱲ ᱢᱮᱥᱟ ᱠᱟᱛᱮ ᱠᱚ ᱠᱷᱮᱞᱟ ᱚᱯᱷᱥᱟᱭᱤᱰ ᱛᱟᱦᱮᱱᱟ ᱵᱟᱨᱭᱟ ᱜᱳᱞ ᱵᱷᱩᱜᱟᱹᱜ ᱛᱟᱦᱮᱱᱟ ᱟᱨ ᱢᱤᱫᱴᱟᱝ ᱥᱮᱱᱴᱟᱨ ᱵᱚᱰᱟᱨ ᱛᱟᱦᱮᱱᱟ ᱱᱚᱝᱠᱟ ᱠᱟᱛᱮ ᱜᱮ ᱱᱚᱣᱟ ᱯᱷᱩᱴᱵᱚᱞ ᱠᱷᱮᱞᱳᱰ ᱫᱚ ᱠᱚ ᱠᱷᱮᱞᱟ ᱟᱨ ᱱᱚᱣᱟ ᱠᱷᱮᱞᱳᱰ ᱛᱟᱞᱟ ᱛᱮ ᱨᱟᱹᱥᱠᱟᱹ ᱦᱚᱸ ᱵᱩᱡᱷᱟᱹᱜᱼᱟ ᱤᱱᱟ ᱥᱟᱶᱛᱮ ᱞᱟᱹᱭ ᱠᱤᱫᱟᱹᱧ ᱡᱟᱦᱟᱸ ᱦᱚᱲᱢᱚ ᱵᱩᱜᱤ ᱡᱩᱫᱟᱹ ᱱᱟᱯᱟᱭ ᱛᱟᱦᱮᱱᱟ ᱨᱟᱸᱡᱷᱟᱜ ᱛᱟᱢᱟ ᱟᱨ ᱫᱟᱹᱲ ᱵᱟᱲᱟᱭᱟᱢ ᱦᱚᱲᱢᱚ ᱨᱟᱣᱟᱞ ᱛᱟᱦᱮᱱᱟ ᱱᱚᱝᱠᱟ ᱥᱮ ᱨᱳᱜᱽ ᱟᱡᱟᱨ ᱨᱳᱜᱽ ᱵᱤᱜᱷᱤᱱ ᱩᱱᱟᱹᱜ ᱵᱟᱝ ᱡᱟᱱᱟᱢᱚᱜᱼᱟ ᱦᱚᱲᱢᱚ ᱨᱮ ᱦᱚᱲᱢᱚ ᱫᱟᱲᱮ ᱡᱟᱹᱥᱛᱤ ᱛᱟᱦᱮᱱᱟ ᱦᱚᱲᱢᱚ ᱠᱮᱴᱮᱡ ᱛᱟᱦᱮᱱ ᱴᱷᱤᱠ ᱚᱱᱟ ᱦᱚᱛᱮᱛᱮ ᱜᱮ ᱤᱧ ᱱᱚᱣᱟ ᱯᱷᱩᱴᱵᱚᱞ ᱠᱷᱮᱞᱳᱰ ᱫᱚᱹᱧ ᱠᱩᱥᱤᱭᱟᱜᱼᱟ ᱟᱨ ᱱᱚᱣᱟ ᱜᱮ ᱛᱮᱧ ᱡᱷᱚᱛᱚ ᱠᱷᱚᱱ ᱥᱚᱨᱮᱥ ᱠᱷᱮᱞᱳᱰ